ᱫᱟᱨᱮᱼᱱᱟᱹᱲᱤ ᱡᱚᱛᱚᱱ ᱞᱟᱹᱜᱤᱫ ᱫᱟᱨᱮᱼᱱᱟᱹᱲᱤᱧ ᱡᱚᱛᱚᱱᱟ ᱢᱮᱱᱠᱷᱟᱱᱫᱚ ᱚᱸᱰᱮ ᱠᱷᱚᱡ ᱯᱷᱚᱞ ᱧᱟᱢ ᱞᱟᱹᱜᱤᱫ ᱥᱮ ᱚᱱᱟ ᱯᱷᱚᱞ ᱡᱚᱢ ᱞᱟᱹᱜᱤᱫ ᱥᱮ ᱱᱟᱥᱮᱜᱟᱱ ᱚᱱᱟ ᱯᱷᱚᱞ ᱵᱟᱡᱟᱨ ᱨᱮ ᱟᱹᱠᱷᱨᱤᱧ ᱞᱟᱹᱜᱤᱫ ᱥᱮ ᱚᱱᱟ ᱯᱷᱚᱞ ᱡᱮᱱᱚ ᱟᱨᱦᱚᱸ ᱮᱴᱟᱜᱠᱚ ᱚᱱᱟᱠᱚ ᱢᱟᱹᱱᱢᱤ ᱥᱮ ᱟᱭᱢᱟ ᱦᱚᱲ ᱚᱱᱟᱠᱚ ᱡᱚᱢ ᱫᱟᱲᱮᱜ ᱵᱟ ᱚᱱᱟ ᱡᱚᱢ ᱠᱟᱛᱮᱫ ᱵᱟᱧᱪᱟᱣᱠᱚ ᱠᱚ ᱛᱮᱦᱮᱱ ᱵᱟ ᱥᱤᱵᱤᱞᱠᱚ ᱵᱤᱡᱷᱟᱹᱣ ᱚᱱᱟ ᱠᱟᱨᱚᱱ ᱛᱮᱜᱮ ᱤᱧ ᱚᱱᱟ ᱚᱱᱟ ᱩᱱᱠᱚ ᱡᱮᱱᱚ ᱱᱟᱯᱟᱭᱠᱚ ᱵᱤᱡᱷᱟᱹᱣ ᱥᱮ ᱢᱟᱱᱮ ᱟᱵᱚᱠᱚ ᱵᱩᱡᱷᱟᱹᱣᱵᱚᱱ ᱡᱮᱱᱚ ᱠᱤᱥᱤ ᱦᱚᱲ ᱪᱮᱫ ᱞᱮᱠᱟᱵᱚ ᱪᱟᱥᱵᱟᱥ ᱮᱫᱟ ᱟᱨ ᱢᱤᱫᱴᱮᱡ ᱱᱟᱹᱲᱤ ᱫᱟᱨᱮ ᱠᱚᱨᱟᱣ ᱞᱟᱹᱜᱤᱫ ᱞᱟᱦᱟᱨᱮ ᱢᱚᱡᱽᱛᱮ ᱥᱟᱦᱟᱨ ᱥᱟᱦᱟᱨ ᱥᱮ ᱚᱱᱟ ᱯᱤᱪᱷᱚᱱᱨᱮ ᱥᱚᱢᱚᱭ ᱮᱢ ᱞᱟᱹᱜᱤᱫ ᱥᱮ ᱚᱸᱰᱮ ᱫᱟᱜ ᱮᱢᱟᱱ ᱥᱮ ᱡᱚᱛᱱᱚᱭ ᱞᱟᱹᱜᱤᱫ ᱜᱷᱮᱨᱟ ᱠᱟᱛᱮᱫ ᱡᱮᱱᱚ ᱜᱟᱹᱭ ᱜᱟᱹᱭᱼᱰᱟᱝᱜᱽᱨᱟ ᱵᱟᱠᱚ ᱡᱚᱢ ᱢᱟ ᱚᱱᱟ ᱞᱟᱹᱜᱤᱫ ᱥᱚᱵᱽᱥᱚᱢᱚᱭ ᱚᱱᱟᱵᱚ ᱧᱮᱞ ᱢᱟ ᱫᱚᱨᱠᱟᱨ ᱡᱮᱦᱮᱛᱩ ᱟᱨᱠᱷᱟᱡ ᱜᱟᱹᱭᱼᱰᱟᱝᱜᱽᱨᱟ ᱠᱚ ᱡᱚᱢ ᱞᱮᱠᱷᱟᱡ ᱚᱱᱟᱫᱚ ᱱᱟᱹᱲᱤᱦᱚᱸ ᱵᱟᱝ ᱱᱟᱹᱲᱤᱜᱼᱟ ᱥᱮ ᱫᱟᱨᱮᱦᱚᱸ ᱵᱟᱝ ᱫᱟᱨᱮᱜᱼᱟ